ᱤᱧ ᱢᱮᱫᱴᱮᱱ ᱪᱮᱬᱮᱧ ᱟᱹᱥᱩᱞᱟᱠᱟᱫᱮᱭᱟ ᱩᱱᱤ ᱫᱚ ᱠᱟᱱᱟᱭ ᱢᱤᱨᱩ ᱪᱮᱬᱮ ᱩᱱᱤᱭᱟᱜ ᱟᱧᱪᱟᱨ ᱯᱟᱸᱫ ᱱᱤᱦᱟᱹᱛ ᱜᱮ ᱵᱷᱟᱜᱤ ᱛᱟᱭᱟ ᱤᱧ ᱡᱟᱦᱟᱸ ᱞᱮᱠᱟᱧ ᱨᱚᱲᱟᱭᱟ ᱚᱱᱠᱟᱜᱮ ᱨᱚᱲ ᱦᱚᱸᱭ ᱥᱮᱬᱟᱣᱟᱠᱟᱫᱟ ᱟᱨ ᱤᱧ ᱚᱠᱟᱥᱮᱫ ᱤᱧ ᱫᱮᱞᱟᱣᱟᱭᱟ ᱚᱱᱛᱮ ᱜᱮ ᱤᱧ ᱥᱟᱶ ᱥᱟᱶ ᱛᱮᱜᱮᱭ ᱪᱟᱞᱟᱜᱼᱟᱭ ᱟᱨ ᱱᱟᱯᱟᱭ ᱪᱟᱞᱟᱜᱼᱟ ᱟᱪᱟᱨ ᱵᱟᱦᱟᱨ ᱵᱷᱮᱜᱟᱨ ᱛᱮ ᱢᱮᱱᱟᱜ ᱛᱟᱭᱟ ᱚᱲᱟᱜ ᱦᱚᱲ ᱥᱟᱞᱟᱜ ᱦᱚᱸ ᱚᱝᱠᱟᱜᱮ ᱵᱮᱵᱚᱦᱟᱨ ᱛᱟᱭ ᱚᱠᱚᱭ ᱦᱚᱸ ᱵᱟᱭ ᱪᱤᱠᱟᱹ ᱠᱚᱣᱟ ᱪᱮᱫ ᱦᱚᱸ ᱵᱟᱝ ᱚᱠᱟᱞᱮᱠᱟ ᱠᱚ ᱦᱚᱦᱚᱣᱟᱭᱟ ᱚᱱᱠᱟ ᱜᱮ ᱵᱷᱟᱜᱮ ᱜᱚᱝᱟᱭ ᱡᱚᱢ ᱥᱚᱢᱚᱭ ᱡᱚᱢᱟᱭ ᱟᱨ ᱛᱮᱦᱮᱱᱟᱭ